ᱦᱮᱞᱳ ᱤᱧ ᱱᱚᱰᱮ ᱠᱷᱚᱡ ᱤᱧ ᱞᱟᱹᱭᱮᱫᱟ ᱟᱢ ᱴᱮᱞᱟᱨ ᱠᱟᱱ ᱜᱮᱭᱟᱢ ᱚᱸᱻ ᱦᱮᱸ ᱛᱚ ᱢᱟᱱᱮ ᱢᱤᱫᱴᱤᱡ ᱪᱷᱤᱴ ᱤᱧ ᱤᱫᱤ ᱟᱢᱟ ᱵᱮᱞᱟᱣᱩᱡᱽ ᱯᱤᱥ ᱨᱚᱜ ᱠᱟᱹᱛᱤᱧ ᱢᱮ ᱟᱫᱚ ᱛᱤᱱᱟᱹᱜ ᱠᱟᱛᱮᱢ ᱦᱟᱛᱟᱣᱟ ᱦᱮᱸ ᱛᱚ

ᱫᱩᱥᱳ ᱴᱟᱠᱟ ᱚᱸᱻ ᱪᱟᱹᱛ ᱯᱟᱛᱟ ᱥᱮᱴᱮᱨᱚᱜ ᱠᱟᱱᱟ ᱛᱚ ᱟᱫᱚ ᱵᱷᱟᱜᱮ ᱴᱤᱷᱤᱠ ᱮᱢ ᱨᱚᱜ ᱟᱹᱧᱟᱹ

ᱦᱮᱸ ᱛᱚ ᱫᱷᱤᱱᱟᱹᱝ ᱜᱮᱧ ᱤᱫᱤ ᱟᱢᱟ ᱦᱟᱜ ᱫᱷᱤᱱᱟᱹᱝ ᱟᱹᱭᱩᱵ ᱵᱮᱞᱟ ᱦᱮᱸ ᱥᱮ ᱡᱚᱠᱷᱚᱱ ᱢᱟᱱᱮᱧ ᱪᱟᱞᱟᱜᱼᱟ ᱦᱟᱜ ᱦᱮᱸ ᱛᱚ